ᱟᱪᱪᱷᱟ ᱞᱟᱹᱭ ᱢᱮ ᱦᱮᱸ ᱫᱚᱠᱟᱱ ᱫᱚ ᱡᱷᱤᱡ ᱜᱮᱭᱟ ᱴᱷᱤᱠ ᱟᱪᱷᱮ ᱪᱮᱫ ᱞᱮᱠᱟᱱᱟᱜ ᱦᱮᱭᱟᱨ ᱠᱟᱴ ᱮᱢ ᱠᱚᱨᱟᱣᱟ ᱟᱪᱪᱷᱟ ᱟᱨ ᱢᱮᱠᱟᱯ ᱵᱨᱟᱭᱰᱟᱨ ᱢᱮᱠᱟᱯ ᱥᱮ ᱵᱟᱯᱞᱟ ᱚᱲᱟᱜ ᱮᱢ ᱪᱟᱞᱟᱜᱼᱟ ᱛᱳ ᱯᱟᱴᱤ ᱢᱮᱠᱟᱯ ᱠᱚᱨᱟᱣ ᱦᱩᱭᱩᱜ ᱛᱟᱢᱟ ᱥᱮ ᱟᱪᱪᱷᱟ ᱯᱟᱴᱤ ᱢᱮᱠᱟᱯ ᱪᱮᱫ ᱞᱮᱠᱟᱱᱟᱜ ᱯᱟᱴᱤ ᱢᱮᱠᱟᱯ ᱮᱢ ᱠᱚᱨᱟᱣᱟ ᱟᱪᱪᱷᱟ ᱟᱪᱪᱷᱟ ᱟᱨ ᱦᱮᱸ ᱟᱨ ᱥᱟᱹᱲᱤ ᱠᱚᱦᱚᱸ ᱱᱚᱰᱮᱜᱮᱢ ᱰᱨᱮᱯᱤᱝ ᱟᱛᱳ ᱟᱪᱪᱷᱟ ᱟᱫᱚ ᱛᱟᱦᱚᱞᱮ ᱥᱟᱹᱲᱤ ᱫᱚ ᱚᱠᱟ ᱞᱮᱠᱟ ᱢᱟᱱᱮ ᱴᱩ ᱵᱟᱯᱞᱟ ᱚᱲᱟᱜ ᱨᱮ ᱡᱮᱞᱮᱠᱟ ᱵᱚᱱ ᱵᱟᱸᱫᱮᱭᱟ ᱥᱮ ᱞᱮᱠᱟᱜᱮᱢ ᱵᱟᱸᱫᱮᱭᱟ ᱥᱮ ᱥᱤᱢᱯᱤᱞ ᱜᱮ ᱟᱪᱪᱷᱟ ᱟᱨ ᱛᱟᱦᱚᱞᱮ ᱢᱮᱠᱟᱯ ᱛᱳ ᱪᱮᱫ ᱞᱮᱠᱟᱢ ᱠᱚᱨᱟᱣᱟ ᱢᱟᱱᱮ

ᱢᱮᱠᱟᱯ ᱨᱮᱱᱟᱜ ᱱᱤᱛᱚᱜ ᱫᱚᱱ ᱮᱨᱯᱚᱨ ᱮᱭᱤᱪ ᱰᱤ ᱢᱮᱠᱟᱯ ᱮᱢ ᱠᱚᱨᱟᱣ ᱟᱥᱮ ᱪᱮᱫ ᱞᱮᱠᱟᱱᱟᱜ ᱯᱟᱭ ᱢᱟᱱᱮ ᱥᱤᱢᱯᱤᱞ ᱢᱮᱠᱟᱯ ᱮᱢ ᱠᱚᱨᱟᱣᱟ ᱮᱭᱤᱪ ᱰᱤ ᱢᱮᱠᱟᱯ ᱫᱚ ᱢᱚᱴᱟ ᱢᱩᱴᱤ ᱫᱩᱼᱛᱤᱱ ᱦᱟᱡᱟᱨ ᱫᱚ ᱠᱷᱚᱨᱚᱪᱚᱜ ᱛᱟᱢ ᱜᱮᱭᱟ

ᱦᱮᱸ ᱛᱳ ᱴᱷᱤᱠ ᱟᱪᱷᱮ ᱟᱨ ᱚᱱᱟ ᱦᱮᱭᱟᱨ ᱠᱟᱨ ᱯᱞᱟᱥ ᱦᱮᱭᱟᱨ ᱮᱥᱴᱟᱭᱤᱞ ᱨᱮᱱᱟᱜ ᱫᱚ ᱵᱷᱤᱱᱟᱹᱜᱮ ᱞᱟᱜᱟᱜᱼᱟ

ᱦᱮᱭᱟᱨ ᱠᱟᱴ ᱫᱚ ᱵᱮᱥᱤ ᱫᱚ ᱵᱟᱝ ᱞᱟᱜᱟᱜᱼᱟ ᱳᱭ ᱮᱠᱥᱳ ᱴᱟᱠᱟ ᱟᱨ ᱦᱮᱭᱟᱨ ᱥᱴᱟᱭᱤᱞ ᱞᱟᱜᱟᱜᱼᱟ ᱟᱲᱟᱭᱥᱳ ᱴᱟᱠᱟ ᱟᱪᱪᱷᱟ ᱱᱮᱱᱯᱮᱱᱴ ᱱᱮᱞᱯᱮᱱᱴ ᱟᱪᱪᱷᱟ ᱱᱮᱱᱯᱮᱱᱴ ᱴᱷᱤᱠ ᱟᱪᱷᱮ ᱚᱱᱟ ᱨᱮᱱᱟᱜ ᱵᱟᱴ ᱚᱱᱟ ᱨᱮᱱᱟᱜ ᱟᱞᱟᱫᱟ ᱞᱟᱜᱟᱜᱼᱟ ᱱᱮᱱᱯᱮᱱᱴ ᱞᱟᱜᱟᱜᱼᱟ

ᱚᱱᱟᱦᱚᱸ ᱤᱱᱠᱟᱹ ᱫᱩ ᱟᱲᱟᱭᱥᱳ ᱞᱮᱠᱟ ᱜᱮ ᱞᱟᱜᱟᱜᱼᱟ ᱦᱮᱸ ᱦᱮᱸ ᱦᱮᱸ ᱦᱮᱸ ᱡᱚᱛᱚ ᱜᱮ ᱢᱮᱱᱟᱜᱼᱟ ᱟᱪᱪᱷᱟ ᱛᱤᱱᱟᱹᱜ ᱚᱠᱛᱚᱢ ᱦᱤᱡᱩᱜ ᱠᱟᱱᱟ ᱟᱪᱪᱷᱟ ᱴᱷᱤᱠ ᱟᱪᱷᱮ ᱟᱪᱪᱷᱟ ᱴᱷᱤᱠ ᱟᱪᱷᱮ ᱥᱮᱴᱮᱨᱚᱜ ᱢᱮᱦᱟᱜ ᱦᱩᱭᱩᱜ ᱛᱟᱢᱟ ᱴᱷᱤᱠ ᱟᱪᱷᱮ